ᱚᱠᱛᱚ ᱥᱟᱶ ᱥᱟᱶᱛᱮ ᱛᱤᱨᱞᱟᱹ ᱠᱚᱣᱟᱜ ᱚᱞᱚᱜ ᱯᱟᱲᱦᱟᱣ ᱥᱟᱶᱛᱮ ᱮᱱᱮᱢ ᱵᱚᱫᱚᱞ ᱟᱠᱟᱱᱟ ᱥᱟᱱᱟᱢ ᱛᱤᱨᱞᱟᱹᱠᱩ ᱚᱞᱚᱠᱚᱜ ᱠᱟᱱᱟ ᱱᱚᱝᱠᱟᱱᱟᱜ ᱡᱟᱦᱟᱱ ᱵᱟᱹᱱᱩᱜ ᱡᱟᱦᱟᱱᱟᱜ ᱵᱟᱫᱷᱟ ᱵᱟᱹᱱᱩᱜᱼᱟ